ᱤᱧᱤᱧ ᱠᱚᱨᱟᱣ ᱠᱟᱫ ᱡᱚᱛᱚ ᱠᱷᱚᱱ ᱨᱚᱢᱚᱡᱽ ᱫᱚ ᱦᱩᱭᱩᱜ ᱠᱟᱱᱟ ᱥᱤᱞᱫᱟᱹ ᱯᱟᱛᱟᱨᱮ ᱥᱮᱱ ᱠᱟᱛᱮ ᱮᱱᱮᱡ ᱥᱤᱞᱫᱟᱹ ᱯᱟᱛᱟᱨᱮ ᱥᱮᱱ ᱠᱟᱛᱮ ᱮᱱᱮᱡ ᱫᱚ ᱟᱹᱰᱤ ᱨᱚᱢᱚᱡᱽ ᱜᱤᱧ ᱟᱹᱭᱠᱟᱹᱣ ᱠᱟᱫᱟ ᱟᱭᱢᱟ ᱦᱚᱲ ᱥᱟᱶ ᱮᱱᱮᱡ ᱠᱟᱛᱮ ᱟᱹᱰᱤ ᱢᱚᱡᱽ ᱤᱧ ᱟᱹᱭᱠᱟᱹᱣ ᱠᱟᱫᱟ ᱟᱭᱢᱟ ᱦᱚᱲ ᱥᱟᱶ ᱟᱹᱰᱤ ᱨᱚᱢᱚᱡᱽ ᱟᱹᱰᱤ ᱨᱟᱹᱥᱠᱟᱹ ᱜᱤᱧ ᱟᱹᱭᱠᱟᱹᱣ ᱠᱟᱫᱟ ᱵᱮᱲᱟ ᱨᱟᱠᱟᱵ ᱨᱮᱱᱟᱜ ᱠᱟᱛᱷᱟ ᱫᱚ ᱫᱤᱥᱟᱹ ᱢᱮᱱᱟᱜ ᱛᱤᱧ ᱜᱮᱭᱟ ᱵᱮᱲᱟ ᱨᱟᱠᱟᱵ ᱫᱚ ᱫᱤᱜᱷᱟ ᱨᱮ ᱧᱮᱞ ᱞᱮᱫᱟ ᱫᱤᱜᱷᱟ ᱨᱮ ᱥᱮᱱ ᱠᱟᱛᱮ ᱵᱷᱳᱨ ᱵᱮᱲᱟ ᱵᱮᱲᱟ ᱨᱟᱠᱟᱵ ᱤᱧ ᱧᱮᱞ ᱠᱟᱫᱟ ᱵᱮᱲᱟ ᱫᱚ ᱟᱹᱰᱤ ᱢᱚᱡᱮ ᱨᱟᱠᱟᱵᱚᱜᱼᱟ ᱜᱟᱰᱟ ᱥᱮᱱ ᱠᱷᱚᱱ ᱟᱹᱰᱤ ᱢᱚᱡᱮ ᱨᱟᱠᱟᱵᱚᱜᱼᱟ ᱟᱹᱰᱤ ᱱᱟᱯᱟᱭ ᱟᱹᱰᱤ ᱢᱚᱡᱮ ᱧᱮᱞᱚᱜᱼᱟ ᱵᱮᱲᱟ ᱨᱟᱠᱟᱵᱚᱜ ᱟᱭ ᱡᱚᱠᱷᱚᱱ ᱪᱮᱬᱮ ᱠᱚᱦᱚᱸ ᱟᱹᱰᱤ ᱢᱚᱡᱽ ᱟᱥᱮ ᱯᱟᱥᱮ ᱛᱮᱠᱚ ᱩᱰᱟᱹᱣ ᱨᱟᱠᱟᱵᱚᱜᱼᱟ ᱟᱹᱰᱤ ᱢᱚᱡᱽ ᱧᱮᱞᱚᱜᱼᱟ ᱡᱚᱠᱷᱚᱱ ᱟᱹᱰᱤ ᱢᱚᱡᱽ